ᱦᱮᱞᱳ ᱦᱮᱸ ᱢᱮᱱ ᱵᱮᱱ ᱦᱮᱸ ᱡᱷᱟᱲᱠᱷᱚᱱ ᱠᱟᱱᱟ ᱟᱞᱮ ᱫᱤᱥᱚᱢ ᱨᱮᱱᱟᱝ ᱦᱮᱸ ᱟᱞᱮ ᱫᱤᱥᱚᱢ ᱨᱮᱱᱟᱝ ᱮᱱᱮᱡ ᱥᱮᱨᱮᱧ ᱫᱚ ᱞᱟᱭᱼᱞᱟᱠᱪᱟᱨ ᱡᱩᱫᱟᱹ ᱜᱮᱭᱟ ᱟᱞᱮ ᱦᱮᱸ ᱦᱮᱸ ᱟᱫᱚ ᱚᱱᱛᱮᱱᱟᱜ ᱟᱞᱮ ᱥᱮᱱᱟᱝ ᱫᱚ ᱤᱭᱟᱹ ᱟᱞᱮ ᱥᱮᱱ ᱫᱚ ᱤᱭᱟᱹ ᱮᱱᱮᱡ ᱥᱮᱨᱮᱧ ᱞᱟᱭᱼᱞᱟᱠᱪᱟᱨ ᱫᱚ ᱡᱩᱫᱟᱹ ᱜᱮᱭᱟ ᱚᱱᱛᱮ ᱠᱷᱚᱱ ᱫᱚ ᱪᱮᱫᱟᱜ ᱥᱮ ᱯᱩᱥ ᱵᱚᱸᱜᱟ ᱞᱮ ᱥᱚᱨᱦᱟᱭᱚᱜᱼᱟ ᱟᱨ ᱯᱷᱟᱹᱜᱩᱱ ᱵᱚᱸᱜᱟ ᱞᱮ ᱵᱟᱦᱟᱜᱼᱟ ᱟᱫᱚ ᱟᱞᱮ ᱥᱮᱱᱟᱜ ᱮᱱᱮᱡ ᱥᱮᱨᱮᱧ ᱫᱚ ᱱᱟᱥᱮᱱᱟᱜ ᱫᱚ ᱡᱩᱫᱟᱹ ᱜᱮᱭᱟ ᱟᱯᱮ ᱥᱮᱱᱟᱜ ᱫᱚ ᱪᱮᱫ ᱞᱮᱠᱟ ᱦᱮᱸᱻ ᱦᱮᱸ ᱚ ᱦᱮᱸ ᱦᱮᱸ ᱟᱫᱚ ᱟᱞᱮ ᱥᱮᱱᱟᱜ ᱫᱚ ᱢᱮᱱ ᱠᱷᱟᱱ ᱫᱚ ᱛᱩᱝᱫᱟᱹᱜ ᱴᱟᱢᱟᱠ ᱫᱚ ᱛᱷᱚᱲᱟ ᱠᱟᱹᱴᱤᱡ ᱦᱚᱸ ᱠᱟᱹᱴᱤᱡ ᱧᱚᱜ ᱜᱮᱭᱟ ᱟᱨ ᱮᱱᱮᱡ ᱥᱮᱨᱮᱧ ᱮᱱᱮᱡ ᱠᱚᱦᱚᱸ ᱡᱚᱛᱚ ᱠᱚ ᱡᱩᱫᱟᱹ ᱜᱮᱛᱟᱞᱮᱭᱟ ᱟᱨ ᱵᱟᱦᱟ ᱮᱱᱮᱡ ᱠᱚᱦᱚᱸ ᱡᱩᱫᱟᱹ ᱜᱮᱛᱟᱞᱮᱭᱟ ᱟᱨ ᱵᱟ ᱟᱞᱮ ᱥᱮᱱᱟᱜ ᱫᱚ ᱛᱩᱵᱩ ᱟᱯᱮ ᱥᱮᱫ ᱠᱷᱚᱱ ᱫᱚ ᱡᱩᱫᱟᱹ ᱧᱚᱜᱚᱜᱼᱟ ᱪᱮᱫᱟᱜ ᱥᱮ ᱢᱤᱫ ᱵᱟᱨ ᱠᱟᱹᱞᱤ ᱫᱚ ᱡᱩᱫᱟᱹᱜ ᱜᱮᱭᱟ ᱢᱤᱫ ᱵᱟᱨ ᱠᱟᱹᱞᱤ ᱫᱚ ᱢᱤᱫᱚᱜ ᱛᱟᱵᱚᱱᱟ ᱢᱤᱫ ᱵᱟᱨ ᱠᱟᱹᱢᱤ ᱡᱩᱫᱟᱹᱜ ᱛᱟᱵᱚᱱᱟ ᱟᱫᱚ ᱥᱚᱢᱟᱱ ᱫᱚ ᱵᱟᱝ ᱦᱩᱭᱩᱜ ᱠᱟᱱ ᱛᱟᱵᱚᱱᱟ ᱪᱮᱫᱟᱜ ᱥᱮ ᱟᱞᱮ ᱫᱚ ᱡᱷᱟᱲᱠᱷᱚᱱ ᱥᱮᱫ ᱨᱮᱱ ᱦᱚᱲ ᱟᱫᱚ ᱟᱞᱮ ᱫᱚ ᱡᱩᱫᱟᱹ ᱜᱮᱛᱟᱞᱮᱭᱟ ᱟᱨ ᱟᱯᱮ ᱥᱟᱛᱮᱜ ᱫᱚ ᱵᱟᱝ ᱢᱤᱫᱚᱜᱼᱟ ᱟᱞᱮᱭᱟᱜ ᱫᱚ ᱮᱱᱮᱡ ᱥᱮᱨᱮᱧ ᱪᱩᱜᱩᱲ ᱜᱮᱭᱟ ᱟᱯᱮ ᱥᱮᱱᱟᱜ ᱫᱚ ᱮᱠᱴᱩᱠᱩ ᱮᱱᱮᱡ ᱥᱮᱨᱮᱧ ᱜᱟᱹᱦᱤᱨ ᱜᱮᱛᱟ ᱯᱮᱭᱟ ᱦᱮᱸᱻ ᱦᱮᱸᱻ ᱟᱫᱚ ᱟᱞᱮ ᱫᱚ ᱚᱱᱮ ᱳᱭ ᱮᱱᱮᱡ ᱥᱮᱨᱮᱧ ᱫᱚ ᱮᱠᱴᱩᱠᱩ ᱪᱩᱜᱩᱲ ᱜᱮᱛᱟᱞᱮᱭᱟ ᱦᱮᱸ ᱦᱮᱸ ᱦᱮᱸᱻ